ᱤᱧᱫᱚ ᱱᱚᱣᱟ ᱪᱟᱥ ᱵᱟᱥ ᱜᱤᱧ ᱠᱟᱹᱢᱤᱭᱟ ᱛᱚ ᱥᱚᱨᱠᱟᱨ ᱤᱧᱠᱮ ᱜᱚᱲᱚ ᱤᱢᱟᱹᱧ ᱠᱟᱱ ᱜᱮᱭᱟ ᱨᱤᱱ ᱠᱚ ᱤᱢᱟᱹᱧ ᱠᱟᱱᱟᱭ ᱯᱚᱭᱥᱟ ᱴᱟᱠᱟ ᱠᱚ ᱤᱢᱟᱹᱧ ᱠᱟᱱᱟᱭ ᱛᱚ ᱚᱱᱟ ᱪᱟᱥ ᱞᱟᱹᱜᱤᱫ ᱜᱮ ᱟᱨ ᱚᱱᱟ ᱯᱚᱭᱥᱟ ᱫᱚ ᱮᱢ ᱦᱩᱭᱩᱜ ᱠᱟᱱᱟ ᱥᱚᱨᱠᱟᱨ ᱜᱮ ᱟᱨ ᱱᱚᱣᱟ ᱜᱮᱛᱤᱧ ᱪᱟᱥ ᱵᱟᱥ ᱠᱟᱹᱢᱤ ᱫᱚ ᱟᱨ ᱥᱚᱨᱠᱟᱨ ᱠᱚ ᱮᱢ ᱦᱩᱭᱩᱜ ᱠᱟᱱᱟ ᱟᱨ ᱤᱭᱟᱹ ᱫᱟᱜ ᱠᱚᱧ ᱫᱩᱞᱟ ᱚᱱᱟ ᱡᱟᱦᱟᱸ ᱜᱚᱰᱟᱨᱤᱧ ᱪᱟᱥ ᱟᱠᱟᱫᱼᱟ ᱚᱸᱰᱮ ᱫᱟᱜ ᱠᱚ ᱫᱩᱞ ᱦᱩᱭᱩᱜᱼᱟ ᱠᱷᱟᱫᱽ ᱠᱚ ᱮᱢ ᱦᱩᱭᱩᱜᱼᱟ ᱟᱨ ᱡᱟᱵᱽ ᱚᱱᱟ ᱛᱤᱡᱩᱭᱟᱠᱚ ᱚᱱᱟ ᱠᱚᱨᱮ ᱨᱟᱱ ᱠᱚ ᱪᱷᱤᱴᱠᱟᱹᱣ ᱦᱩᱭᱩᱜ ᱠᱟᱱᱟ ᱚᱱᱟ ᱠᱚᱜᱮ ᱠᱟᱹᱢᱤ ᱟᱨ ᱥᱚᱨᱠᱟᱨ ᱦᱚᱸ ᱟᱹᱰᱤ ᱜᱚᱲᱚ ᱮᱢᱚᱜ ᱠᱟᱱ ᱜᱮᱭᱟᱭ ᱟᱨ ᱚᱱᱟ ᱪᱟᱥ ᱵᱟᱥ ᱠᱟᱹᱢᱤ ᱛᱮ ᱤᱧᱫᱚ ᱟᱹᱰᱤ ᱠᱩᱥᱤ ᱜᱤᱧ ᱵᱩᱡᱷᱟᱹᱜᱼᱟ ᱛᱚ ᱟᱜᱮ ᱦᱚᱸ ᱢᱟᱲᱟᱝ ᱞᱟᱦᱟ ᱥᱮᱫ ᱦᱚᱸ ᱤᱱᱠᱟᱹᱜᱤᱧ ᱪᱟᱥ ᱵᱟᱥᱟ ᱟᱨ